ᱡᱮᱜᱮᱛ ᱡᱟᱠᱟᱛ ᱨᱮᱭᱟᱜ ᱢᱚᱬᱮ ᱜᱚᱴᱟᱝ ᱫᱤᱥᱚᱢ ᱨᱮᱭᱟᱜ ᱧᱩᱛᱩᱢ ᱢᱤᱫ ᱨᱮ ᱤᱱᱰᱤᱭᱟ ᱫᱚᱥᱟᱨ ᱨᱮ ᱨᱟᱥᱤᱭᱟ ᱛᱮᱥᱟᱨ ᱨᱮ ᱠᱟᱱᱟᱰᱟ ᱯᱩᱱᱟᱜ ᱨᱮ ᱡᱩᱠᱛᱚ ᱨᱟᱥᱴᱨᱚ ᱢᱚᱬᱮ ᱭᱟᱱᱟᱜ ᱨᱮ ᱪᱤᱱ